ᱜᱚᱝᱠᱮ ᱤᱧᱟᱹᱜ ᱯᱟᱨᱥᱮᱞᱤᱧ ᱧᱮᱞ ᱠᱮᱫᱟ ᱟᱢ ᱟᱹᱰᱤᱼᱟᱹᱰᱤ ᱥᱟᱨᱦᱟᱣ ᱛᱚᱵᱮᱠᱷᱟᱱ ᱤᱧᱟᱹᱜ ᱛᱤ ᱨᱮ ᱠᱟᱹᱣᱰᱤ ᱵᱟᱹᱱᱩᱜᱼᱟ ᱡᱩᱫᱤ ᱚᱱᱞᱟᱭᱤᱱ ᱵᱮᱵᱚᱥᱛᱟ ᱛᱟᱦᱮᱱ ᱠᱷᱟᱱ ᱡᱮᱢᱚᱱ ᱯᱮᱴᱤᱮᱢ ᱠᱚ ᱟᱨ ᱠᱨᱮᱰᱤᱴ ᱠᱟᱨᱰ ᱛᱟᱦᱮᱱ ᱠᱷᱟᱱ ᱤᱧ ᱤᱧ ᱚᱱᱟᱛᱮᱧ ᱠᱟᱹᱣᱰᱤᱧ ᱵᱷᱮᱡᱟ ᱫᱟᱲᱮᱣᱟᱢᱟ